ᱢᱟᱞᱫᱟ ᱡᱮᱞᱟᱨᱮ ᱱᱚᱝᱠᱟᱱ ᱧᱮᱞᱡᱚᱝ ᱡᱟᱭᱜᱟ ᱢᱮᱱᱟᱜᱼᱟ ᱵᱚᱞᱮ ᱯᱟᱨᱠᱤᱝ ᱢᱮᱱᱟᱜᱼᱟ ᱡᱟᱭᱜᱟᱨᱮ ᱢᱟᱞᱫᱟ ᱵᱟᱡᱟᱨ ᱨᱮ ᱠᱳᱨᱴ ᱢᱮᱱᱟᱜᱼᱟ ᱠᱟᱪᱷᱟᱨᱤ ᱢᱮᱱᱟᱜᱼᱟ ᱦᱚᱲ ᱥᱟᱱᱟᱢ ᱦᱚᱲ ᱚᱸᱰᱮᱠᱚ ᱡᱟᱣᱨᱟᱜᱼᱟ ᱥᱟᱱᱟᱢ ᱞᱮᱠᱟᱱ ᱦᱚᱲᱮᱢ ᱧᱮᱞᱮᱭᱟ ᱮᱵᱚᱝ ᱚᱸᱰᱮ ᱠᱷᱚᱱ ᱠᱳᱨᱴᱼᱠᱟᱪᱷᱟᱨᱤ ᱜᱚᱴᱟᱭ ᱫᱟᱬᱟᱱᱟ ᱵᱟᱝ ᱯᱟᱨᱠᱤᱝ ᱢᱮᱱᱟᱜᱼᱟ ᱯᱟᱨᱠᱤᱝ ᱡᱟᱭᱜᱟ ᱦᱚᱸᱠᱚ ᱪᱟᱞᱟᱜ ᱠᱟᱱᱟ ᱯᱟᱨᱠᱤᱝᱦᱚᱸ ᱧᱮᱞᱚᱜ ᱠᱟᱱᱟ ᱱᱚᱣᱟ ᱠᱚᱨᱮ ᱨᱟᱹᱥᱠᱟᱹ ᱵᱟᱹᱲᱛᱤ ᱵᱩᱡᱷᱟᱹᱜ ᱠᱟᱱᱟ ᱢᱟᱞᱫᱟ ᱡᱮᱞᱟ ᱱᱚᱣᱟᱛᱮᱜᱮ ᱦᱚᱲ ᱪᱟᱞᱟᱜ ᱠᱟᱱᱟ ᱨᱟᱹᱥᱠᱟᱹ ᱨᱟᱹᱥᱠᱟᱹ ᱛᱟᱞᱟᱨᱮᱜᱮ ᱫᱚᱨᱠᱟᱨ ᱦᱚᱸ ᱟᱠᱚᱣᱟᱜ ᱤᱭᱟᱹᱦᱚᱸ ᱢᱮᱴᱟᱜ ᱠᱟᱱᱟ ᱡᱚᱛᱚ ᱠᱤᱪᱷᱩ